ᱯᱚᱨᱚᱵᱽ ᱫᱷᱚᱨᱚᱢᱟᱱ ᱟᱠᱷᱲᱟ ᱞᱟᱹᱜᱤᱫ ᱵᱚᱸᱜᱟᱣᱟᱜ ᱢᱩᱴᱷᱟᱹᱱ ᱫᱚ ᱵᱟᱧ ᱵᱮᱱᱟᱣ ᱟᱠᱟᱫᱟ ᱛᱚᱵᱮ ᱢᱤᱫᱴᱮᱱ ᱟᱠᱷᱲᱟ ᱫᱚ ᱫᱚᱧ ᱵᱮᱱᱟᱣ ᱟᱠᱟᱫᱟ ᱚᱱᱟ ᱟᱠᱷᱲᱟ ᱨᱮᱫᱚ ᱠᱷᱚᱸᱰ ᱚᱛᱨᱮ ᱵᱮᱱᱟᱣ ᱦᱩᱭ ᱟᱠᱟᱱᱟ ᱟᱨ ᱚᱸᱰᱮ ᱥᱟᱨᱡᱚᱢ ᱰᱟᱹᱨ ᱵᱤᱫ ᱠᱟᱛᱮᱫ ᱡᱟᱹᱛᱭᱟᱹᱨᱤ ᱥᱟᱯᱟᱵ ᱵᱚ ᱚᱸᱰᱮ ᱫᱚᱦᱚ ᱠᱟᱛᱮᱫ ᱞᱚᱴᱟ ᱫᱟᱜ ᱟᱛᱮᱫ ᱞᱚᱴᱟ ᱫᱟᱜ ᱫᱚᱦᱚ ᱠᱟᱛᱮᱫ ᱩᱞ ᱰᱟᱹᱨ ᱫᱚᱦᱚ ᱠᱟᱛᱮᱫ ᱚᱸᱰᱮ ᱯᱩᱡᱟ ᱟᱜᱟ ᱦᱩᱭ ᱟᱠᱟᱱᱟ ᱡᱚᱛᱚ ᱵᱚᱸᱜᱟ ᱵᱩᱨᱩ ᱧᱩᱛᱩᱢ ᱠᱟᱛᱮᱫ ᱚᱸᱰᱮᱜᱮ ᱢᱟᱨᱟᱝᱵᱩᱨᱩ ᱡᱟᱦᱮᱨ ᱟᱭᱩ ᱢᱚᱬᱮ ᱠᱚ ᱛᱩᱨᱩᱭ ᱠᱚ ᱱᱟᱹᱭ ᱯᱟᱨᱚᱢ ᱜᱟᱰᱟ ᱯᱟᱨᱚᱢ ᱨᱮᱱ ᱡᱚᱛᱚ ᱠᱚ ᱯᱩᱡᱟᱹ ᱟᱜᱟ ᱠᱚᱨᱟᱣ ᱦᱩᱭ ᱠᱟᱱᱟ ᱢᱩᱴᱷᱟᱹᱱ ᱫᱚ ᱱᱚᱝᱠᱟ ᱜᱮ ᱱᱚᱣᱟ ᱥᱮᱨᱢᱟ ᱞᱟᱛᱟᱨ ᱨᱮ ᱱᱚᱝᱠᱟ ᱯᱷᱟᱸᱠᱟ ᱨᱮᱜᱮ ᱱᱚᱣᱟ ᱠᱚ ᱢᱩᱴᱷᱟᱹᱱ ᱵᱮᱱᱟᱣ ᱦᱩᱭ ᱠᱟᱱᱟ